ᱱᱚᱜᱼᱚᱭ ᱤᱧ ᱫᱚ ᱜᱟᱰᱟ ᱠᱚᱨᱮ ᱜᱟᱰᱟ ᱟᱲᱮ ᱠᱚᱨᱮ ᱚᱱᱟ ᱫᱷᱤᱨᱤ ᱠᱚᱭᱮᱞ ᱠᱚ ᱦᱟᱱᱛᱮ ᱱᱟᱛᱮ ᱠᱷᱚᱱ ᱧᱟᱢ ᱥᱟᱢᱴᱟᱣ ᱡᱚᱜᱟᱲ ᱥᱟᱢᱴᱟᱣ ᱠᱟᱛᱮᱫ ᱚᱱᱟ ᱠᱚ ᱤᱧ ᱥᱟᱢᱴᱟᱣ ᱟᱹᱜᱩ ᱠᱟᱛᱮᱫ ᱚᱲᱟᱜ ᱨᱮ ᱠᱤᱨᱤᱧ ᱟᱹᱠᱷᱨᱤᱧᱮᱫ ᱛᱟᱦᱮᱱᱟ ᱟᱹᱠᱨᱤᱧᱮᱫ ᱛᱟᱦᱮᱱᱟᱹᱧ ᱟᱫᱚ ᱚᱱᱟ ᱠᱚ ᱨᱮᱭᱟᱜ ᱯᱟᱭᱥᱟ ᱨᱳᱡᱽᱜᱟᱨ ᱠᱟᱢᱟᱣ ᱠᱟᱛᱮᱫ ᱮᱱᱛᱮ ᱤᱧᱫᱚ ᱚᱲᱟᱜ ᱜᱷᱟᱨᱚᱸᱡᱽ ᱨᱮᱭᱟᱜ ᱥᱚᱝᱥᱟᱨᱤᱧ ᱪᱟᱞᱟᱣᱮᱫᱟ ᱱᱚᱣᱟ ᱠᱚᱛᱮ ᱚᱱᱮᱠ ᱠᱤᱪᱷᱩ ᱚᱲᱟᱜ ᱨᱮ ᱡᱚᱢᱼᱧᱩ ᱵᱩᱞᱩᱝᱼᱥᱩᱱᱩᱢ ᱢᱟᱹᱨᱤᱪ ᱯᱮᱸᱭᱟᱡ ᱥᱟᱱᱟᱢ ᱜᱮ ᱱᱚᱰᱮ ᱠᱷᱚᱱ ᱯᱚᱭᱥᱟ ᱨᱚᱡᱽᱜᱟᱨ ᱠᱟᱛᱮᱫ ᱛᱮ ᱤᱧ ᱫᱚ ᱜᱷᱟᱱᱮ ᱥᱚᱝᱥᱟᱨᱤᱧ ᱪᱟᱞᱟᱣᱮᱫ ᱛᱟᱦᱮᱱᱟ ᱟᱨ ᱮᱴᱟᱜ ᱡᱟᱦᱟᱱ ᱠᱟᱹᱢᱤ ᱦᱚᱸ ᱠᱟᱹᱢᱤᱭᱮᱫ ᱛᱟᱦᱮᱱ ᱜᱮᱭᱟ ᱡᱟᱹᱥᱛᱤ ᱤᱧᱟᱹᱜ ᱢᱚᱱᱮ ᱚᱱᱛᱚᱨ ᱤᱭᱟᱹ ᱫᱚ ᱱᱚᱣᱟ ᱠᱚ ᱛᱮᱜᱤᱧ ᱥᱩᱵᱤᱛᱟ ᱢᱟᱪᱷᱟ ᱛᱤᱧ ᱵᱩᱡᱷᱟᱹᱣᱮᱫ ᱛᱟᱦᱮᱱᱟ ᱚᱱᱟᱛᱮ ᱱᱚᱣᱟᱜᱤᱧ ᱠᱟᱹᱢᱤᱭᱮᱫ ᱛᱟᱦᱮᱱᱟ ᱱᱚᱝᱠᱟ ᱠᱟᱛᱮᱫ ᱜᱮ ᱤᱧᱟᱜ ᱩᱯᱟᱭ ᱥᱚᱝᱥᱟᱨ ᱫᱩᱧ ᱪᱟᱞᱟᱣᱮᱫ ᱛᱟᱦᱮᱱᱟ